ᱡᱟᱦᱟᱸ ᱛᱤᱱᱟᱹᱜ ᱱᱚᱰᱮᱧ ᱠᱟᱹᱢᱤᱭᱟ ᱱᱚᱣᱟ ᱡᱟᱭᱜᱟ ᱡᱮᱢᱚᱱ ᱦᱟᱭ ᱯᱷᱟᱭ ᱡᱟᱭᱜᱟ ᱥᱮ ᱢᱚᱡᱽ ᱢᱚᱡᱽ ᱱᱚᱰᱮᱧ ᱡᱟᱦᱟᱱᱟᱜ ᱥᱟᱯᱷᱟ ᱥᱟᱹᱯᱷᱤ ᱤᱧ ᱫᱚᱦᱚᱭᱟ ᱡᱟᱦᱟᱱᱟᱜ ᱠᱟᱛᱣᱟᱨ ᱠᱚ ᱡᱟᱦᱟᱱᱟᱜ ᱢᱟᱹᱭᱞᱟᱹ ᱠᱚ ᱡᱮᱢᱚᱱ ᱱᱚᱰᱮ ᱫᱚ ᱵᱟᱝ ᱛᱟᱦᱮᱱ ᱡᱮᱢᱚᱱ ᱟᱹᱰᱤ ᱢᱚᱡᱽ ᱱᱚᱰᱮ ᱵᱟᱦᱨᱮ ᱠᱷᱚᱡ ᱦᱚᱲ ᱠᱚ ᱦᱤᱡᱩᱜᱼᱟ ᱥᱮ ᱟᱭᱢᱟ ᱞᱮᱠᱟᱱ ᱦᱚᱲ ᱟᱹᱰᱤ ᱱᱟᱱᱟ ᱯᱨᱚᱠᱟᱨ ᱦᱚᱲ ᱠᱚ ᱦᱤᱡᱩᱜᱼᱟ ᱱᱚᱰᱮ ᱡᱩᱫᱤ ᱟᱢᱫᱟ ᱚᱱᱠᱟ ᱛᱟᱦᱮᱱ ᱠᱷᱟᱡ ᱦᱚᱲᱫᱚ ᱪᱤᱠᱟᱹ ᱛᱮᱠᱚ ᱦᱤᱡᱩᱜ ᱟᱥᱮ ᱟᱭᱢᱟ ᱦᱚᱲ ᱠᱚ ᱨᱚᱲ ᱟᱛᱚ ᱡᱩᱫᱤ ᱵᱟᱦᱟ ᱠᱚ ᱛᱟᱦᱚᱞᱮ ᱫᱟᱜ ᱫᱩᱞ ᱢᱮ ᱩᱢᱩᱞ ᱡᱟᱭᱜᱟ ᱛᱟᱦᱮᱱ ᱵᱟᱛᱷᱨᱩᱢ ᱠᱚ ᱢᱚᱡᱽ ᱦᱩᱭᱩᱜ ᱡᱟᱹᱨᱩᱲ ᱠᱟᱱᱟ ᱴᱚᱭᱞᱮᱴ ᱞᱟᱹᱜᱤᱫ ᱡᱟᱦᱟᱱᱟᱜ ᱯᱨᱚᱵᱞᱮᱢ ᱫᱚ ᱡᱟᱦᱟᱱᱟᱜ ᱪᱮᱫ ᱦᱚᱸ ᱵᱟᱝ ᱦᱩᱭᱩᱜ ᱠᱟᱱᱟ ᱡᱮᱢᱚᱱ ᱟᱹᱰᱤ ᱢᱚᱡᱽ ᱜᱮ ᱛᱟᱦᱮᱱ ᱟᱨ ᱥᱮ ᱩᱱᱟᱹᱜ ᱦᱚᱲ ᱠᱚ ᱦᱤᱡᱩᱜᱼᱟ ᱠᱚᱭᱚᱜ ᱵᱟᱲᱟᱭ ᱨᱮᱦᱚᱸ ᱡᱮᱢᱚᱱ ᱵᱟᱦᱟ ᱠᱚᱨᱮ ᱫᱟᱜ ᱠᱚ ᱫᱩᱞ ᱥᱮ ᱮᱢᱟᱱ ᱛᱮᱭᱟᱜ ᱪᱮᱫ ᱠᱚᱪᱚ ᱢᱚᱡᱽ ᱜᱮ ᱚᱸᱰᱮᱱᱟᱜ ᱥᱟᱡᱟᱣ ᱵᱚᱞᱮ ᱚᱱᱟ ᱡᱟᱦᱟᱸ ᱚᱸᱰᱮ ᱡᱟᱨᱣᱟᱜ ᱟᱠᱚ ᱟᱭᱢᱟ ᱦᱚᱲ ᱢᱤᱫᱴᱮᱡ ᱟᱭᱢᱟ ᱡᱟᱭᱜᱟ ᱨᱮᱱ ᱠᱚ ᱦᱤᱡᱩᱜᱼᱟ ᱥᱮ ᱚᱸᱰᱮ ᱠᱚ ᱫᱩᱲᱩᱵ ᱵᱟᱲᱟᱜᱼᱟ ᱫᱩᱲᱩᱵ ᱠᱚᱨᱮ ᱦᱚᱸ ᱢᱚᱡᱽ ᱜᱮ ᱫᱩᱲᱩᱵ ᱡᱟᱭᱜᱟ ᱦᱚᱸ ᱚᱥᱩᱵᱤᱫᱷᱟ ᱡᱟᱦᱟᱱᱟᱜ ᱚᱥᱩᱵᱤᱫᱷᱟ ᱫᱚ ᱵᱚᱞᱮ ᱵᱟᱝ ᱦᱩᱭᱩᱜ ᱟᱨ ᱟᱹᱰᱤ ᱢᱚᱡᱽ ᱠᱚ ᱫᱩᱲᱩᱵ ᱠᱟᱛᱮᱫ ᱡᱟᱦᱟᱱᱟᱜ ᱜᱟᱞᱢᱟᱨᱟᱣ ᱠᱚᱭᱚᱜ ᱵᱟᱲᱟ ᱦᱚᱸ ᱥᱮ ᱦᱟᱹᱨᱭᱟᱹᱲ ᱜᱮ ᱥᱮ ᱡᱟᱦᱟᱱᱟᱜ ᱦᱟᱛᱣᱟᱨ ᱠᱚᱫᱚ ᱚᱱᱠᱟ ᱳᱡᱚᱱ ᱵᱟᱝ ᱛᱟᱦᱮᱱ ᱵᱟᱦᱟ ᱠᱚ ᱨᱮᱦᱚᱸ ᱫᱟᱜ ᱫᱩᱞ ᱥᱮ ᱮᱢᱟᱱ ᱛᱮᱭᱟᱜ ᱟᱭᱢᱟ ᱫᱷᱤᱨᱤ ᱫᱟᱨᱮ ᱠᱚ ᱚᱱᱠᱟᱱᱟᱜ ᱢᱮᱱᱟᱜᱼᱟ ᱡᱮᱢᱚᱱ ᱦᱚᱭ ᱠᱚᱦᱚᱸ ᱥᱮ ᱟᱹᱰᱤ ᱢᱚᱡᱽ ᱦᱤᱡᱩᱜᱼᱟ ᱟᱭᱢᱟ ᱚᱱᱠᱟᱱ ᱫᱟᱨᱮ ᱢᱮᱱᱟᱜᱼᱟ ᱟᱨ ᱡᱟᱦᱟᱸ ᱡᱟᱭᱜᱟ ᱡᱩᱫᱤ ᱚᱠᱟ ᱡᱟᱭᱜᱟ ᱨᱮ ᱦᱚᱲ ᱞᱟᱹᱴᱩ ᱞᱟᱹᱴᱩ ᱦᱚᱲ ᱥᱮ ᱫᱤᱥᱚᱢ ᱨᱮᱱ ᱦᱚᱲ ᱠᱚ ᱦᱤᱡᱩᱜᱼᱟ ᱟᱨ ᱚᱸᱰᱮ ᱡᱟᱦᱟᱱᱟᱜ ᱢᱚᱡᱽ ᱥᱟᱯᱷᱟ ᱥᱟᱹᱯᱷᱤ ᱵᱟᱢ ᱫᱚᱦᱚᱭᱟ ᱛᱚ ᱦᱚᱲ ᱠᱚ ᱦᱮᱡ ᱠᱟᱛᱮᱫ ᱠᱚ ᱨᱚᱲ ᱟᱛᱚ ᱱᱚᱣᱟᱫᱚ ᱪᱮᱫ ᱞᱮᱠᱟ ᱠᱟᱹᱢᱤ ᱦᱚᱲ ᱠᱚᱫᱚ ᱵᱚᱞᱮ ᱢᱮᱱᱟᱜ ᱠᱚᱣᱟ ᱥᱮ ᱵᱟᱹᱱᱩᱜ ᱠᱚᱣᱟ ᱱᱚᱝᱠᱟᱱ ᱡᱟᱦᱟᱱᱟᱜ ᱟᱹᱣᱲᱤ ᱜᱮ ᱱᱚᱰᱮ ᱥᱮ ᱠᱟᱹᱢᱤ ᱦᱚᱲᱫᱚ ᱵᱟᱹᱱᱩᱜ ᱠᱚᱣᱟ ᱵᱚᱞᱮ ᱱᱩᱱᱟᱹᱜ ᱜᱟᱢᱫᱟ ᱠᱚ ᱫᱚᱦᱚᱭᱟ ᱛᱳ ᱚᱱᱠᱟ ᱫᱚ ᱵᱟᱝᱟ ᱥᱟᱯᱷᱟ ᱥᱟᱹᱯᱷᱤ ᱫᱚᱦᱚᱭ ᱢᱮᱛᱚ ᱟᱭᱢᱟ ᱦᱚᱲ ᱠᱚ ᱦᱤᱡᱩᱜᱼᱟ ᱟᱭᱢᱟ ᱦᱚᱲ ᱦᱮᱡ ᱠᱟᱛᱮᱫ ᱠᱚ ᱧᱮᱞᱟ ᱡᱩᱫᱤ ᱢᱚᱡᱽ ᱮᱢ ᱫᱚᱦᱚ ᱞᱮᱠᱷᱟᱡ ᱡᱚᱛᱚ ᱦᱚᱲ ᱠᱚ ᱢᱮᱱᱟ ᱦᱮᱸ ᱱᱚᱰᱮ ᱟᱹᱰᱤ ᱢᱚᱡᱽ ᱟᱹᱭᱠᱟᱹᱜ ᱠᱟᱱᱟ ᱟᱨ ᱥᱮ ᱱᱚᱰᱮ ᱦᱚᱸ ᱡᱟᱦᱟᱱᱟᱜ ᱞᱟᱹᱜᱤᱫ ᱦᱚᱸ ᱟᱹᱰᱤ ᱢᱚᱡᱽ ᱫᱟᱜ ᱞᱟᱹᱜᱤᱫ ᱦᱚᱸ ᱟᱹᱰᱤ ᱥᱩᱵᱤᱫᱷᱟ ᱟᱨ ᱡᱟᱦᱟᱱᱟᱜ ᱞᱟᱹᱜᱤᱫ ᱦᱚᱸ ᱟᱹᱰᱤ ᱢᱚᱡᱽ ᱦᱚᱲ ᱥᱮᱫ ᱠᱷᱚᱡ ᱦᱚᱸ ᱟᱹᱰᱤ ᱢᱚᱡᱽ ᱨᱚᱲᱮᱢ ᱟᱸᱡᱚᱢᱟ ᱟᱨ ᱡᱩᱫᱤ ᱡᱟᱦᱟᱱ ᱡᱟᱭᱜᱟ ᱨᱮ ᱡᱩᱫᱤ ᱢᱚᱡᱽ ᱢᱚᱡᱽ ᱡᱟᱦᱟᱱᱟᱜ ᱪᱮᱫ ᱦᱚᱸ ᱵᱟᱝ ᱛᱟᱦᱮᱱ ᱠᱷᱟᱱ ᱜᱟᱱᱫᱟ ᱠᱚ ᱛᱟᱦᱮᱱ ᱠᱷᱟᱡ ᱵᱟᱛᱷᱨᱩᱢ ᱠᱚ ᱵᱟᱝ ᱛᱟᱦᱮᱱᱟ ᱫᱟᱜ ᱨᱮᱱᱟᱜ ᱦᱚᱸ ᱟᱹᱰᱤ ᱠᱚᱱᱴᱨᱳᱞ ᱛᱳ ᱚᱱᱠᱟ ᱡᱟᱦᱟᱸ ᱡᱟᱭᱜᱟ ᱨᱮ ᱦᱚᱲᱫᱚ ᱟᱹᱰᱤ ᱨᱚᱲ ᱦᱚᱴᱚ ᱠᱟᱛᱮᱫ ᱠᱚ ᱪᱟᱞᱟᱜᱼᱟ ᱱᱚᱰᱮ ᱫᱚ ᱵᱟᱝ ᱴᱷᱤᱠᱟ ᱟᱨ ᱢᱚᱡᱽ ᱥᱟᱯᱟ ᱥᱟᱹᱯᱷᱤ ᱛᱟᱦᱮᱱ ᱠᱷᱟᱡ ᱫᱚ ᱡᱚᱛᱚ ᱦᱚᱲ ᱠᱚ ᱢᱮᱱᱟ ᱦᱮᱸ ᱱᱚᱰᱮ ᱫᱚ ᱟᱹᱰᱤ ᱢᱚᱡᱽ ᱜᱮᱭᱟ ᱥᱮ ᱱᱩᱱᱟᱹᱜ ᱦᱚᱲ ᱠᱚ ᱡᱟᱨᱣᱟᱜᱼᱟ ᱡᱚᱛᱚ ᱦᱚᱲ ᱜᱮᱠᱚ ᱢᱮᱱᱟ ᱟᱹᱰᱤ ᱢᱚᱡᱽ ᱡᱚᱛᱚ ᱵᱟᱦᱟ ᱠᱚ ᱢᱮᱱᱟᱜᱼᱟ ᱫᱟᱨᱮ ᱠᱚ ᱢᱮᱱᱟᱜᱼᱟ ᱟᱨ ᱥᱟᱯᱷᱟ ᱥᱟᱯᱷᱤ ᱱᱚᱣᱟ ᱠᱚᱨᱮᱜ ᱡᱟᱦᱟᱱᱟᱜ ᱪᱮᱫ ᱯᱞᱟᱥᱴᱤᱠ ᱠᱚᱥᱮ ᱡᱟᱦᱟᱱᱟᱜ ᱡᱚᱢ ᱟᱹᱭᱴᱷᱟᱹ ᱡᱤᱱᱤᱥ ᱚᱱᱠᱟᱱᱟᱜ ᱵᱟᱹᱱᱩᱜᱼᱟ ᱵᱟᱛᱷᱨᱩᱢ ᱠᱚᱦᱚᱸ ᱢᱚᱡᱽ ᱜᱮᱭᱟ ᱥᱮ ᱫᱟᱜ ᱠᱚ ᱨᱮᱭᱟᱜ ᱧᱩ ᱡᱚᱝ ᱨᱮᱱᱟᱜ ᱦᱚᱸ ᱡᱚᱛᱚ ᱜᱮ ᱟᱹᱰᱤ ᱥᱩᱵᱤᱫᱷᱟ ᱱᱚᱰᱮ ᱢᱮᱱᱟᱜᱼᱟ ᱟᱨ ᱥᱮ ᱞᱟᱹᱴᱩ ᱞᱟᱹᱴᱩ ᱦᱚᱲ ᱦᱚᱸᱠᱚ ᱦᱤᱡᱩᱜᱼᱟ ᱛᱚ ᱛᱤᱱᱟᱹᱜ ᱫᱩᱱᱤᱭᱟᱹ ᱨᱮ ᱧᱮᱧᱮᱞ ᱠᱚ ᱦᱤᱡᱩᱜᱼᱟ ᱪᱮᱫ ᱠᱚᱪᱚ ᱚᱱᱠᱟ ᱫᱩᱲᱩᱵ ᱵᱟᱲᱟᱭ ᱞᱟᱹᱜᱤᱫ ᱡᱟᱦᱟᱱᱟᱜ ᱠᱚ ᱦᱤᱡᱩᱜᱼᱟ ᱫᱩᱲᱩᱵ ᱨᱮᱦᱚᱸ ᱡᱟᱦᱟᱱᱟᱜ ᱚᱥᱩᱵᱤᱫᱷᱟ ᱪᱮᱫ ᱦᱚᱸ ᱵᱟᱹᱱᱩᱜᱼᱟ ᱟᱹᱰᱤ ᱢᱚᱡᱽ ᱟᱨ ᱱᱚᱝᱠᱟ ᱜᱮ ᱡᱮᱢᱚᱱ ᱢᱚᱡᱽ ᱛᱟᱦᱮᱱ ᱟᱨ ᱥᱮ ᱱᱚᱝᱠᱟ ᱜᱮ ᱦᱚᱲ ᱠᱚ ᱡᱮᱱᱚ ᱟᱹᱰᱤ ᱠᱩᱥᱤ ᱨᱟᱹᱥᱠᱟᱹ ᱛᱮ ᱡᱮᱢᱚᱱ ᱠᱚ ᱨᱩᱣᱟᱹᱲ